ᱱᱚᱣᱟ ᱥᱟᱜᱚᱲᱚᱢ ᱵᱮᱵᱚᱥᱛᱷᱟ ᱵᱷᱟᱨᱚᱛ ᱥᱚᱨᱠᱟᱨᱟᱜ ᱟᱹᱰᱤ ᱱᱟᱯᱟᱭ ᱜᱮᱭ ᱵᱮᱱᱟᱣ ᱟᱠᱟᱫ ᱵᱚᱱᱟ ᱱᱚᱣᱟ ᱥᱟᱜᱚᱲᱟᱢ ᱨᱮ ᱵᱷᱟᱨᱚᱛ ᱥᱚᱨᱠᱟᱨ ᱫᱚ ᱱᱚᱜᱼᱚᱭ ᱥᱚᱲᱚᱠ ᱠᱚᱭ ᱵᱮᱱᱟᱣ ᱟᱠᱟᱫ ᱵᱚᱱᱟ ᱱᱚᱣᱟ ᱥᱚᱲᱚᱠ ᱵᱮᱱᱟᱣ ᱨᱮ ᱟᱹᱰᱤᱜᱟᱱ ᱟᱵᱚ ᱱᱟᱯᱟᱭ ᱦᱩᱭ ᱠᱟᱱᱟ ᱪᱮᱫᱟᱜ ᱥᱮ ᱵᱟᱝᱢᱟ ᱵᱟᱨᱪᱟᱠᱟ ᱜᱟᱹᱰᱤ ᱪᱟᱨᱪᱟᱠᱟ ᱜᱟᱹᱰᱤ ᱥᱮ ᱥᱮᱬᱟ ᱜᱟᱹᱰᱤ ᱵᱟᱥ ᱴᱮᱨᱟᱠ ᱴᱨᱮᱱ ᱡᱚᱛᱚ ᱜᱮ ᱥᱮᱱᱚᱜ ᱠᱟᱱᱟ ᱦᱤᱡᱩᱜ ᱠᱟᱱᱟ ᱟᱵᱚ ᱢᱟᱹᱱᱢᱤ ᱠᱚᱣᱟᱜ ᱦᱚᱸ ᱥᱩᱵᱤᱫᱟ ᱦᱩᱭ ᱠᱟᱱ ᱛᱟᱵᱚᱱᱟ ᱥᱩᱨ ᱥᱟᱺᱜᱤᱧ ᱥᱮ ᱫᱤᱥᱚᱢ ᱦᱚᱸᱵᱚᱱ ᱫᱟᱬᱟ ᱫᱟᱲᱮᱭᱟᱜ ᱠᱟᱱᱟ ᱧᱮᱞᱚᱜ ᱠᱟᱱᱟ ᱤᱥᱠᱩᱞ ᱠᱚᱞᱮᱡᱽ ᱯᱟᱹᱴᱷᱩᱣᱟᱹ ᱠᱚ ᱥᱮᱱᱚᱜ ᱠᱟᱱᱟᱵᱚᱱ ᱦᱤᱡᱩᱜ ᱠᱟᱱᱟᱵᱚᱱ ᱟᱹᱰᱤ ᱥᱚᱦᱞᱮᱛᱮ ᱵᱟᱥ ᱨᱮᱵᱚᱱ ᱫᱮᱡᱚᱜ ᱠᱟᱱᱟ ᱚᱲᱟᱜ ᱥᱩᱨ ᱨᱮᱵᱚᱱ ᱟᱬᱜᱳᱱ ᱠᱟᱱᱟ ᱥᱮᱨᱚᱠᱚᱢ ᱨᱩᱜᱤ ᱠᱚᱦᱚᱸ ᱦᱟᱹᱭᱼᱯᱷᱟᱹᱭ ᱦᱟᱥᱯᱟᱛᱟᱞ ᱛᱮᱵᱚᱱ ᱤᱫᱤ ᱦᱚᱫ ᱫᱟᱲᱮᱭᱟᱠᱚ ᱠᱟᱱᱟ ᱱᱚᱣᱟ ᱨᱟᱥᱛᱟ ᱵᱷᱟᱹᱜᱤᱭᱟᱱ ᱠᱷᱟᱹᱛᱤᱨ ᱚᱱᱠᱟᱜᱮ ᱟᱭᱢᱟ ᱞᱮᱠᱟᱱ ᱟᱹᱰᱤ ᱨᱚᱠᱚᱢ ᱜᱮ ᱥᱩᱵᱤᱫᱷᱟ ᱦᱩᱭ ᱠᱟᱱ ᱛᱟᱵᱚᱱᱟ ᱚᱱᱟ ᱛᱮᱧ ᱢᱮᱱᱟ ᱥᱮ ᱞᱟᱹᱭᱟ ᱱᱚᱣᱟ ᱥᱚᱲᱚᱠ ᱥᱮ ᱨᱟᱥᱛᱟ ᱨᱮᱱᱟᱜ ᱵᱮᱱᱟᱣ ᱠᱟᱛᱮ ᱫᱚ ᱟᱹᱰᱤ ᱜᱮ ᱥᱩᱵᱤᱫᱟ ᱦᱩᱭ ᱠᱟᱱ ᱛᱟᱵᱳᱱᱟ ᱟᱨ ᱥᱩᱵᱤᱫᱷᱟ ᱠᱟᱱ ᱜᱮᱭᱟ ᱫᱮᱥ ᱫᱤᱥᱚᱢ ᱵᱚᱱ ᱫᱟᱬᱟ ᱫᱟᱲᱮᱭᱟᱜ ᱠᱟᱱᱟ ᱚᱠᱚᱭ ᱫᱚᱭ ᱫᱟᱲᱮᱭᱟᱜ ᱠᱷᱟᱱ ᱩᱰᱟᱹᱜ ᱜᱟᱹᱰᱤ ᱛᱮᱦᱚᱸᱭ ᱫᱮᱡ ᱫᱟᱲᱮᱭᱟᱜ ᱠᱟᱱᱟ ᱚᱱᱟᱦᱚᱸ ᱟᱹᱰᱤ ᱱᱟᱯᱟᱭᱮᱢ ᱫᱟᱲᱮᱼᱟ ᱱᱟᱯᱟᱭᱟᱢ ᱜᱮ ᱦᱩᱭᱩᱜ ᱠᱟᱱᱟ ᱱᱚᱝᱠᱟ ᱱᱚᱝᱠᱟᱜᱮ ᱦᱩᱭ ᱟᱠᱟ ᱛᱟᱦᱮᱱᱟ ᱟᱨ ᱦᱩᱭ ᱤᱫᱤᱜ ᱜᱮᱭᱟ ᱱᱮᱥ ᱱᱤᱛᱚᱜ ᱱᱚᱝᱠᱟ ᱧᱮᱞᱚᱜ ᱠᱟᱱᱟ ᱫᱷᱤᱱᱟᱹᱱ ᱫᱚ ᱟᱨᱚ ᱦᱚᱭᱛᱳ ᱯᱚᱨᱤᱵᱚᱨᱛᱚᱱ ᱫᱟᱲᱮᱭᱟᱜᱼᱟ ᱥᱮ ᱟᱨᱚ ᱵᱷᱟᱜᱮ ᱧᱚᱜ ᱨᱟᱥᱛᱟ ᱵᱮᱱᱟᱣ ᱫᱟᱲᱮᱭᱟᱜᱼᱟ ᱱᱚᱣᱟᱜᱮ ᱤᱧᱟᱹᱜ ᱢᱮᱱ ᱫᱚ